ᱡᱚᱠᱷᱚᱱ ᱟᱹᱞᱤᱧ ᱞᱩᱜᱩᱼᱵᱩᱨᱩ ᱠᱷᱚᱱᱞᱤᱧ ᱨᱩᱣᱟᱹᱲ ᱠᱟᱱ ᱛᱟᱦᱮᱸᱫ ᱨᱩᱣᱟᱹᱲ ᱚᱠᱛᱚ ᱨᱮᱜᱮ ᱢᱤᱫᱴᱤᱡ ᱢᱚᱴᱚᱨ ᱥᱟᱭᱠᱮᱞ ᱜᱟᱹᱰᱤ ᱵᱟᱞᱟ ᱫᱚ ᱢᱟᱱᱮ ᱵᱟᱨᱭᱟᱠᱤᱱ ᱛᱟᱦᱮᱸ ᱠᱟᱱᱟ ᱢᱚᱴᱚᱨ ᱥᱟᱭᱠᱮᱞ ᱨᱮ ᱩᱱᱠᱤᱱ ᱫᱚ ᱦᱟᱱᱟ ᱥᱚᱚᱠ ᱟᱲᱮ ᱫᱟᱨᱮ ᱠᱤᱱ ᱴᱷᱚᱠᱚᱨ ᱠᱮᱜᱼᱟ ᱴᱷᱚᱠᱚᱨ ᱠᱟᱛᱮᱫ ᱜᱟᱹᱰᱤ ᱠᱚ ᱛᱟᱹᱜᱤ ᱫᱚ ᱪᱷᱤᱛᱤ ᱵᱤᱛᱤᱭᱤᱱ ᱜᱮᱭᱟ ᱟᱨ ᱛᱚ ᱟᱹᱞᱤᱧ ᱥᱮᱴᱮᱨ ᱠᱟᱛᱮᱫ ᱞᱤᱧ ᱧᱮᱞᱮᱫ ᱠᱚᱣᱟ ᱡᱮ ᱵᱟᱝ ᱜᱩᱨᱫᱟᱹᱣ ᱠᱟᱱᱟ ᱜᱟᱹᱰᱤ ᱠᱚᱛᱮᱠᱤᱱ ᱨᱟᱹᱯᱩᱫ ᱟᱠᱟᱱᱟ ᱟᱫᱚ ᱩᱱᱠᱤᱱ ᱫᱚ ᱵᱟᱱᱟᱨ ᱠᱤᱱ ᱵᱮᱦᱩᱥ ᱜᱮ ᱠᱤᱱ ᱛᱟᱦᱮᱸ ᱠᱟᱱᱟ ᱟᱫᱚ ᱤᱱᱟᱹ ᱛᱮᱜᱮ ᱥᱮᱴᱮᱨ ᱠᱟᱛᱮ ᱤᱧ ᱦᱚᱸ ᱛᱟᱭᱱᱚᱢ ᱟᱨᱮ ᱦᱚᱸᱞᱮ ᱛᱟᱦᱮᱸ ᱠᱟᱱᱟ ᱡᱚᱴᱟᱣ ᱠᱚᱜᱮ ᱦᱚᱸᱞᱮ ᱚᱸᱰᱮ ᱞᱮ ᱛᱤᱸᱜᱩᱭ ᱛᱮ ᱛᱟᱭᱱᱚᱢ ᱢᱳᱵᱟᱭᱤᱞ ᱛᱮ ᱯᱷᱚᱴᱳ ᱵᱟᱲᱟ ᱠᱟᱛᱮᱫ ᱛᱟᱭᱱᱚᱢ ᱯᱷᱮᱥᱵᱩᱠ ᱠᱚᱨᱮ ᱪᱮ ᱦᱳᱣᱟᱴᱥᱟᱯ ᱠᱚᱨᱮ ᱡᱟᱦᱟᱸ ᱛᱤᱱᱟᱹᱜ ᱢᱮᱱᱟᱜ ᱠᱚᱣᱟ ᱡᱚᱴᱟᱣ ᱠᱚ ᱡᱮᱛᱮᱞᱮ ᱯᱳᱥᱴ ᱟᱫ ᱠᱚᱣᱟ ᱯᱳᱥᱴ ᱵᱟᱲᱟ ᱠᱟᱛᱮ ᱫᱚ ᱛᱟᱭᱱᱚᱢ ᱫᱚ ᱩᱱᱠᱩ ᱞᱮ ᱧᱮᱞᱮᱫ ᱠᱚᱣᱟ ᱵᱟᱝᱟ ᱱᱟᱥᱮ ᱱᱟᱥᱮ ᱠᱤᱱ ᱵᱟᱡᱟᱣ ᱵᱟᱲᱟ ᱠᱟᱜᱼᱟ ᱚᱱᱠᱟ ᱫᱚ ᱵᱟᱹᱠᱤᱱ ᱵᱟᱡᱟᱣ ᱞᱮᱱᱟ ᱪᱤᱠᱟᱹ ᱪᱮ ᱦᱮᱞᱢᱮᱴ ᱫᱚᱠᱤᱱ ᱦᱚᱨᱚᱜ ᱠᱟᱜ ᱜᱮ ᱛᱟᱦᱮᱸᱫ ᱵᱮᱱᱟᱣ ᱯᱩᱴᱩᱨ ᱵᱟᱲᱟ ᱠᱤᱱ ᱛᱟᱦᱮᱸᱜ ᱠᱤᱱ ᱟᱨ ᱩᱱᱠᱤᱱ ᱫᱚ ᱩᱱᱟᱹᱜ ᱫᱚ ᱛᱟᱹᱠᱤᱱ ᱦᱚᱨᱥ ᱠᱚᱫᱚ ᱵᱟᱭ ᱦᱮᱡ ᱟᱠᱟᱱ ᱛᱟᱦᱮᱸᱜ ᱩᱱᱠᱤᱱ ᱫᱚ ᱯᱟᱞᱮᱫ ᱩᱱᱫᱷᱤ ᱛᱮ ᱩᱱᱫᱷᱤ ᱛᱮ ᱯᱟᱞᱮ ᱩᱱᱠᱤᱱ ᱫᱚ ᱠᱤᱱ ᱵᱟᱹᱠᱤᱱ ᱥᱟᱢᱵᱽᱲᱟᱣ ᱞᱟᱫ ᱜᱟᱹᱰᱤ ᱟᱨ ᱦᱟᱱᱮ ᱥᱚᱲᱚᱠ ᱟᱲᱮ ᱫᱟᱨᱮ ᱠᱤᱱ ᱞᱟᱜᱟ ᱵᱷᱤᱲᱟᱹᱣ ᱠᱮᱫᱟ ᱜᱟᱹᱰᱤ ᱫᱚ